ᱤᱧ ᱫᱚ ᱪᱷᱚᱵᱤ ᱟᱸᱠᱟᱣ ᱠᱚᱫᱚ ᱵᱟᱹᱧ ᱪᱮᱫ ᱠᱟᱫᱟ ᱦᱚᱲ ᱠᱚ ᱚᱲᱟᱜ ᱠᱚᱠᱚ ᱯᱚᱛᱟᱣ ᱵᱟᱲᱟᱭᱟ ᱩᱱᱠᱩᱣᱟᱜ ᱪᱷᱚᱵᱤ ᱟᱸᱠᱟᱣ ᱧᱮᱞ ᱛᱮᱜᱮᱧ ᱪᱮᱫ ᱟᱠᱟᱫᱟ ᱩᱝᱠᱩ ᱧᱮᱞ ᱧᱮᱞ ᱛᱮᱜᱮ ᱤᱧ ᱦᱚᱸ ᱚᱲᱟᱜ ᱨᱤᱧ ᱟᱸᱠᱟᱣ ᱞᱮᱜᱟᱭᱟ ᱤᱝᱠᱟ ᱟᱸᱠᱟᱣ ᱟᱸᱠᱟᱣ ᱛᱮᱜᱮ ᱛᱷᱚᱲᱟ ᱛᱷᱚᱲᱟᱧ ᱪᱮᱫ ᱟᱹᱜᱩᱣ ᱠᱟᱫᱟ ᱚᱱᱟᱛᱮ ᱡᱟᱦᱟᱸ ᱨᱮᱜᱮ ᱚᱲᱟᱜ ᱚᱲᱟᱜ ᱠᱚᱠᱚ ᱯᱚᱛᱟᱣᱟ ᱪᱷᱚᱵᱤ ᱠᱚᱠᱚ ᱟᱸᱠᱟᱣᱟ ᱤᱧ ᱫᱚ ᱚᱸᱰᱮ ᱜᱤᱧ ᱪᱟᱞᱟᱜᱼᱟ ᱧᱮᱞ ᱠᱚᱣᱟᱹᱧ ᱫᱷᱮᱭᱟᱱ ᱠᱟᱛᱮᱫ ᱪᱮᱫ ᱞᱮᱠᱟ ᱠᱚ ᱟᱸᱠᱟᱣ ᱫᱟ ᱚᱱᱟ ᱟᱸᱠᱟᱣᱤᱧ ᱫᱤᱥᱟᱹ ᱠᱟᱜᱼᱟ ᱚᱱᱟ ᱟᱸᱠᱟᱣ ᱫᱤᱥᱟᱹ ᱠᱟᱛᱮᱫ ᱜᱮ ᱚᱲᱟᱜ ᱤᱧ ᱦᱤᱡᱩᱜᱼᱟ ᱚᱲᱟᱜ ᱦᱮᱡ ᱠᱟᱛᱮᱫ ᱚᱸᱰᱮᱱᱟᱜ ᱟᱸᱠᱟᱣ ᱫᱤᱥᱟᱹ ᱠᱟᱛᱮᱫ ᱜᱮ ᱠᱷᱟᱛᱟ ᱨᱤᱧ ᱟᱸᱠᱟᱣ ᱞᱮᱜᱟᱭᱟ ᱚᱝᱠᱟ ᱤᱱᱠᱟ ᱛᱮᱜᱮ ᱛᱷᱚᱲᱟ ᱛᱷᱚᱲᱟ ᱛᱤᱧ ᱪᱮᱫ ᱡᱟᱣᱨᱟᱣ ᱠᱟᱫᱟ ᱟᱸᱠᱟᱣ ᱫᱚ